ᱦᱳᱭ ᱱᱚᱣᱟ ᱫᱚ ᱟᱹᱰᱤ ᱜᱟᱱ ᱤᱭᱟᱹ ᱜᱮ ᱦᱤᱡᱩᱜ ᱠᱟᱱᱟ

ᱵᱮᱯᱟᱨ ᱵᱟᱹᱱᱤᱡᱡᱚ ᱨᱮᱭᱟᱜ ᱦᱚᱧ ᱧᱮᱞ ᱜᱮᱭᱟ ᱠᱷᱮᱞ ᱨᱮᱭᱟᱜ ᱦᱚᱧ ᱧᱮᱞᱟ ᱛᱚᱵᱮ ᱟᱹᱞᱤᱧ ᱫᱚ ᱡᱟᱹᱥᱛᱤᱠᱟᱨ ᱫᱤᱥᱚᱢ ᱨᱮᱭᱟᱜ ᱦᱚᱸ ᱠᱷᱚᱵᱚᱨ ᱦᱚᱸᱞᱤᱧ ᱟᱸᱡᱚᱢ ᱜᱮᱭᱟ ᱟᱨ ᱤᱭᱟᱹ ᱦᱚᱸ ᱟᱹᱰᱤ ᱜᱟᱱ ᱵᱮᱯᱟᱨ ᱵᱟᱱᱤᱡᱡᱚ ᱨᱮᱭᱟᱜ ᱜᱮ ᱡᱟᱹᱥᱛᱤ ᱫᱚᱞᱤᱧ ᱧᱮᱞᱟ ᱟᱹᱞᱤᱧᱢᱟ ᱪᱟᱹᱥᱤ ᱦᱚᱯᱚᱱ ᱠᱟᱱᱟ ᱞᱤᱧ ᱪᱟᱹᱥᱤ ᱵᱮᱯᱟᱨ ᱡᱟᱦᱟᱱᱟᱜ ᱪᱮᱫ ᱯᱚᱨᱤᱢᱟᱱ ᱞᱤᱧ ᱪᱟᱥᱟ ᱵᱮᱯᱟᱨ ᱵᱟᱹᱱᱤᱡ ᱨᱮᱭᱟᱜ ᱫᱤᱥᱚᱢ ᱨᱮᱭᱟᱜ ᱜᱮᱞᱤᱧ ᱧᱧᱮᱞ ᱤᱭᱟᱹᱭᱟ ᱪᱮᱫ ᱞᱮᱠᱟ ᱚᱠᱟ ᱫᱤᱥᱚᱢ ᱤᱭᱟᱹ ᱟᱠᱟᱱᱟ ᱟᱨ ᱡᱟᱹᱥᱛᱤ ᱛᱮᱫᱚ ᱱᱟᱦᱟᱸᱜ ᱪᱟᱹᱥᱤ ᱨᱮᱭᱟᱜ ᱜᱮ ᱪᱟᱥ ᱨᱮᱭᱟᱜ ᱞᱤᱧ ᱧᱮᱞᱟ ᱟᱨ ᱚᱱᱟ ᱵᱟᱫᱟᱞ ᱛᱮᱫᱚ ᱮᱴᱟᱜᱼᱟ ᱫᱚ ᱵᱟᱹᱞᱤᱧ ᱧᱮᱞᱟ ᱟᱨ ᱮᱴᱟᱜᱟ ᱠᱚᱫᱚ ᱵᱟᱹᱞᱤᱧ ᱤᱭᱟᱹᱭᱟ ᱠᱷᱮᱞ ᱨᱮᱭᱟᱜ ᱦᱚᱸᱞᱤᱧ ᱧᱮᱞᱟ ᱡᱚᱛᱚ ᱞᱮᱠᱟᱱᱟᱜ ᱜᱮ ᱧᱮᱞ ᱫᱚᱞᱤᱧ ᱧᱮᱞ ᱜᱮᱫᱚ ᱟᱨ ᱚᱱᱟ ᱠᱷᱟᱛᱤᱨ ᱜᱮ ᱟᱫᱚ ᱡᱚᱛᱚᱣᱟᱜ ᱤᱭᱟᱹ ᱠᱟᱛᱮᱫ ᱞᱤᱧ ᱨᱚᱲ ᱠᱟᱱᱟ ᱡᱟᱹᱥᱛᱤᱠᱟᱭᱛᱮᱫᱚ ᱵᱮᱯᱟᱨ ᱵᱟᱹᱱᱤᱡᱡᱚ ᱟᱨ ᱟᱹᱞᱤᱧᱢᱟ ᱪᱟᱹᱥᱤᱭ ᱠᱟᱱᱟ ᱞᱤᱧ ᱟᱨ ᱚᱱᱟ ᱨᱟᱡᱽ ᱠᱷᱮᱞ ᱨᱮᱭᱟᱜ ᱦᱚᱸ ᱡᱟᱹᱥᱛᱤ ᱠᱨᱤᱠᱮᱴ ᱟᱨ ᱵᱚᱞ ᱮᱱᱮᱡ ᱞᱤᱧ ᱠᱷᱮᱞ ᱞᱤᱧ ᱧᱮᱞ ᱵᱟᱲᱟᱭᱟ ᱠᱨᱤᱠᱮᱴ ᱠᱷᱮᱞ ᱫᱚ ᱟᱹᱰᱤ ᱞᱤᱧ ᱠᱩᱥᱤᱭᱟᱜ ᱛᱟᱦᱮᱱᱚᱜ ᱚᱱᱟ ᱚᱱᱟ ᱡᱟᱹᱥᱛᱤ ᱞᱤᱧ ᱤᱭᱟᱹ ᱠᱟᱛᱮᱫ ᱚᱱᱟ ᱠᱷᱚᱵᱚᱨ ᱠᱚ ᱞᱟᱹᱭᱟ ᱵᱚᱞ ᱮᱱᱮᱡ ᱨᱮᱭᱟᱜ ᱦᱚᱸ ᱤᱭᱟᱹᱭᱟ ᱫᱤᱥᱚᱢ ᱨᱮᱱᱟᱜ ᱱᱚᱜᱼᱚᱭ ᱡᱟᱹᱲᱤ ᱡᱟᱹᱯᱩᱫ ᱠᱚᱨᱮᱱᱟᱜ ᱱᱤᱭᱩᱡᱽ ᱫᱤᱥᱚᱢ ᱠᱷᱚᱵᱚᱨ ᱞᱤᱧ ᱤᱭᱟᱹᱭ ᱜᱮᱭᱟ ᱚᱸᱰᱮ ᱠᱚ ᱞᱟᱹᱭᱟ ᱚᱱᱟ ᱞᱤᱧ ᱟᱸᱡᱚᱢᱟ ᱚᱱᱟ ᱨᱮᱭᱟᱜ ᱠᱷᱚᱱᱟᱜ ᱦᱟᱡᱟᱨ ᱦᱚᱲ ᱠᱚ ᱟᱹᱛᱩᱜᱼᱟ ᱚᱱᱟ ᱤᱭᱟᱹ ᱠᱷᱚᱱ ᱫᱤᱥᱚᱢ ᱠᱷᱚᱵᱚᱨ ᱫᱚ ᱚᱱᱟ ᱠᱚᱞᱤᱧ ᱟᱸᱡᱚᱢ ᱜᱮᱭᱟ ᱟᱸᱡᱚᱢ ᱠᱟᱛᱮᱫ ᱵᱟᱰᱟᱭ ᱫᱤᱥᱚᱢ ᱠᱷᱚᱵᱚᱨ ᱫᱚ ᱫᱤᱱ ᱜᱮ ᱢᱤᱫ ᱫᱷᱟᱣ ᱫᱚᱞᱤᱧ ᱟᱸᱡᱚᱢᱟ ᱥᱮᱛᱟᱜ ᱵᱮᱲᱟ ᱫᱚ ᱟᱨ ᱫᱤᱥᱚᱢ ᱨᱮᱭᱟᱜ ᱜᱮ ᱡᱟᱹᱨᱩᱲᱮᱢ ᱤᱭᱟᱹ ᱫᱤᱥᱚᱢ ᱤᱭᱟᱹ ᱚᱱᱮ ᱵᱮᱯᱟᱨ ᱵᱟᱹᱱᱤᱡᱡᱚ ᱦᱚᱸᱞᱤᱧ ᱟᱡᱚᱢ ᱜᱮᱭᱟ ᱡᱚᱛᱚᱣᱟᱜ ᱚᱸᱰᱮ ᱠᱷᱚᱱ ᱠᱤᱪᱷᱩ ᱞᱤᱧ ᱟᱸᱡᱚᱢ ᱜᱮᱭᱟ ᱟᱸᱡᱚᱢ ᱜᱮᱭᱟ